ᱯᱚᱪᱷᱤᱢ ᱵᱟᱝᱞᱟ ᱢᱟᱱᱪᱤᱛᱟᱹᱨ ᱨᱮᱱᱟᱜ ᱯᱚᱪᱷᱤᱢ ᱱᱟᱠᱷᱟᱨᱮ ᱯᱩᱨᱩᱞᱤᱭᱟᱹ ᱦᱚᱱᱚᱛ ᱴᱷᱟᱶ ᱦᱟᱢᱮᱴ ᱠᱟᱛᱮ ᱢᱮᱱᱟᱜᱼᱟ ᱱᱚᱣᱟ ᱯᱩᱨᱩᱞᱤᱭᱟᱹ ᱦᱚᱱᱚᱛ ᱟᱹᱰᱤ ᱜᱚᱨᱚᱵᱟᱱ ᱟᱹᱰᱤ ᱱᱟᱯᱟᱭᱟᱱ ᱦᱚᱱᱚᱛ ᱠᱟᱱᱟ ᱵᱤᱨ ᱵᱩᱨᱩᱛᱮ ᱯᱮᱨᱮᱡ ᱢᱮᱱᱟᱜᱼᱟ ᱟᱹᱰᱤ ᱥᱮᱫᱟᱭ ᱠᱷᱚᱱᱟᱜ ᱟᱹᱰᱤ ᱟᱡᱽᱜᱟᱲ ᱟᱡᱽᱜᱟᱲ ᱵᱤᱨᱵᱩᱨᱩ ᱢᱮᱱᱟᱜᱼᱟ ᱛᱟᱦᱮᱸ ᱠᱟᱱᱟ ᱮᱱᱟᱝ ᱡᱚᱠᱷᱟᱱ ᱱᱤᱛᱚᱜ ᱦᱚᱸ ᱢᱮᱱᱟᱜ ᱜᱮᱭᱟ ᱠᱤᱪᱷᱩᱫᱚ ᱟᱫᱚ ᱛᱮᱦᱮᱧ ᱱᱚᱣᱟ ᱯᱩᱨᱩᱞᱤᱭᱟᱹ ᱦᱚᱱᱚᱛ ᱨᱮᱱᱟᱜ ᱟᱡᱳᱫᱤᱭᱟ ᱵᱩᱨᱩ ᱢᱤᱫᱴᱟᱝ ᱧᱩᱢᱩᱨᱩᱢ ᱟᱡᱳᱫᱤᱭᱟ ᱵᱩᱨᱩ ᱡᱟᱦᱟᱸᱫᱚ ᱱᱚᱰᱮ ᱡᱩᱜᱽ ᱡᱟᱯᱟᱜ ᱠᱷᱚᱱᱟᱜ ᱟᱵᱚᱨᱮᱱ ᱱᱟᱱᱟ ᱦᱩᱱᱟᱨ ᱯᱚᱱᱚᱛ ᱠᱷᱚᱱᱠᱚ ᱦᱮᱡ ᱥᱮᱴᱮᱨᱚᱜ ᱛᱟᱵᱚᱱᱟ ᱱᱚᱣᱟ ᱟᱡᱚᱫᱤᱭᱟ ᱵᱩᱨᱩ ᱥᱩᱛᱟᱱ ᱴᱟᱸᱰᱤ ᱥᱮᱸᱫᱽᱨᱟ ᱠᱟᱨᱠᱟᱨᱠᱚ ᱦᱮᱡ ᱥᱮᱛᱮᱲᱚᱜ ᱛᱟᱵᱚᱱᱟ ᱱᱚᱜᱼᱚᱸᱭ ᱱᱚᱣᱟ ᱱᱟᱜᱟᱢ ᱟᱹᱰᱤ ᱥᱮᱫᱟᱭ ᱨᱮᱭᱟᱜ ᱱᱟᱜᱟᱢᱠᱟᱱ ᱛᱟᱵᱚᱱᱟ ᱱᱚᱰᱮ ᱦᱮᱡ ᱠᱟᱛᱮ ᱫᱩᱞ ᱧᱟᱯᱟᱢ ᱥᱩᱛᱟᱱ ᱴᱟᱺᱰᱤ ᱨᱮᱠᱚ ᱡᱮᱡ ᱧᱟᱯᱟᱢᱚᱜᱼᱟ ᱥᱮᱸᱫᱽᱨᱟ ᱠᱟᱨᱠᱟ ᱠᱚ ᱱᱚᱸᱰᱮ ᱥᱟᱨᱟ ᱧᱤᱫᱟ ᱥᱤᱝᱨᱟᱭ ᱦᱩᱭᱩᱜᱼᱟ ᱟᱨ ᱱᱚᱰᱮ ᱜᱮ ᱞᱚ ᱵᱤᱨ ᱵᱟᱭᱥᱤᱦᱚᱸ ᱵᱤᱪᱟᱨᱼᱟᱪᱟᱨ ᱦᱩᱭᱩᱜᱠᱟᱱ ᱛᱟᱦᱮᱱᱟ ᱚᱱᱟ ᱞᱮᱠᱟᱛᱮ ᱱᱚᱣᱟ ᱟᱵᱚ ᱯᱩᱨᱩᱞᱤᱭᱟᱹ ᱦᱚᱱᱚᱛ ᱫᱚ ᱟᱹᱰᱤ ᱥᱟᱱᱛᱟᱲ ᱡᱟᱹᱛᱤ ᱠᱚᱣᱟᱜ ᱜᱚᱨᱚᱵᱟᱱ ᱦᱚᱱᱚᱛᱠᱟᱱ ᱛᱟᱵᱚᱱᱟ ᱱᱚᱣᱟ ᱦᱚᱱᱚᱛ ᱨᱮᱜᱮ ᱟᱵᱚᱨᱮᱱ ᱧᱩᱢᱩᱨᱩᱢ ᱱᱟᱜᱟᱢᱤᱭᱟ ᱠᱚᱠᱚ ᱛᱮᱭᱟᱨᱞᱮᱱ ᱛᱟᱵᱚᱱᱟ ᱱᱚᱣᱟ ᱦᱚᱱᱚᱛᱨᱮᱱ ᱧᱩᱛᱩᱢᱟᱱ ᱧᱩᱢᱩᱨᱩᱢ ᱚᱱᱚᱞᱤᱭᱟᱹ ᱫᱚᱭ ᱦᱩᱭᱩᱜᱠᱟᱱ ᱛᱟᱵᱚᱱᱟᱭ ᱢᱟᱹᱱ ᱜᱚᱡ ᱠᱟᱱ ᱜᱩᱨ ᱟᱠᱟᱱ ᱥᱟᱨᱚᱫᱟᱯᱨᱚᱥᱟᱫᱽ ᱠᱤᱥᱠᱩ ᱜᱚᱢᱠᱮ ᱟᱨᱚ ᱱᱚᱣᱟ ᱦᱚᱱᱚᱛᱨᱮᱱ ᱜᱮ ᱟᱨ ᱢᱤᱫᱴᱟᱝ ᱧᱩᱢᱩᱨᱩᱢ ᱜᱚᱢᱠᱮ ᱢᱮᱱᱟᱭ ᱛᱟᱵᱚᱱᱟ ᱜᱳᱢᱚᱥᱛᱟᱯᱨᱚᱥᱟᱫᱽ ᱜᱚᱢᱠᱮ ᱛᱤᱠᱤᱱ ᱱᱚᱣᱟ ᱦᱚᱱᱚᱛ ᱨᱮᱜᱮ ᱠᱤᱱ ᱡᱟᱱᱟᱢᱞᱮᱱ ᱛᱟᱵᱚᱱᱟ ᱮᱵᱚᱝ ᱱᱟᱜᱟᱢᱤᱭᱟ ᱟᱵᱣᱟ ᱱᱟᱜᱟᱢᱠᱤᱱ ᱱᱟᱜᱟᱢᱤᱭᱟᱠᱤᱱ ᱛᱟᱦᱮᱸᱞᱮᱱᱟ ᱟᱵᱚᱣᱟᱜ ᱱᱟᱜᱟᱢ ᱟᱰᱤ ᱯᱩᱥᱴᱟᱹᱣ ᱥᱟᱸᱦᱤᱪᱠᱤᱱ ᱚᱞᱵᱮᱞ ᱦᱚᱴᱚᱣ ᱟᱠᱟᱫ ᱵᱚᱱᱟ ᱱᱚᱣᱟᱜᱮ ᱟᱵᱚ ᱯᱩᱨᱩᱞᱤᱭᱟᱹ ᱦᱚᱱᱚᱛ ᱨᱮᱱᱟᱜ ᱜᱚᱨᱚᱵᱟᱱ ᱦᱚᱱᱚᱛᱫᱚ